ᱟᱪᱪᱷᱟ ᱥᱩᱭᱜᱤ ᱨᱮ ᱡᱟᱦᱟᱱ ᱡᱚᱢᱟᱜ ᱮᱢ ᱚᱰᱟᱨᱟ ᱚᱱᱟ ᱨᱮᱫᱚ ᱰᱤᱥᱠᱟᱣᱩᱱᱴ ᱠᱩᱯᱚᱱ ᱛᱟᱦᱮᱱ ᱠᱟᱱᱟ ᱢᱤᱫᱴᱮᱱ ᱥᱮ ᱡᱟᱦᱟᱱᱟᱜ ᱡᱚᱢᱟᱜ ᱜᱮᱢ ᱚᱰᱟᱨᱟ ᱚᱱᱟ ᱨᱮᱭᱟᱜ ᱢᱤᱫᱴᱮᱱ ᱰᱤᱥᱠᱟᱣᱩᱱᱴ ᱠᱩᱯᱚᱱ ᱛᱟᱦᱮᱱᱟ ᱥᱮ ᱟᱵᱟᱨ ᱮᱴᱟᱜ ᱠᱩᱯᱚᱱ ᱦᱚᱸ ᱛᱟᱦᱮᱱ ᱜᱮᱭᱟ ᱠᱤ ᱡᱟᱦᱟᱸ ᱨᱮᱫᱚ ᱚᱱᱟᱨᱮ ᱜᱤᱯᱷᱴ ᱠᱚ ᱮᱢᱚᱜᱼᱟ ᱥᱩᱭᱜᱤ ᱦᱚᱛᱮ ᱛᱮ ᱟᱫᱚ ᱚᱱᱠᱟ ᱜᱮ ᱢᱤᱫ ᱫᱷᱚᱢ ᱚᱰᱟᱨ ᱦᱩᱭ ᱞᱮᱱᱟ ᱥᱩᱭᱜᱤ ᱠᱷᱚᱱ ᱢᱤᱫᱴᱮᱱ ᱯᱤᱡᱡᱟ ᱚᱰᱟᱨ ᱦᱩᱭ ᱞᱮᱱᱟ ᱟᱫᱚ ᱦᱮᱡ ᱞᱮᱱ ᱜᱮᱭᱟ ᱚᱱᱟᱨᱮ ᱢᱤᱫᱴᱮᱱ ᱰᱤᱥᱠᱟᱣᱩᱱᱴ ᱠᱩᱯᱚᱱ ᱛᱟᱦᱮᱸ ᱠᱟᱱᱟ ᱚᱯᱷᱟᱨ ᱫᱚ ᱛᱟᱦᱮᱸ ᱠᱟᱱᱟ ᱵᱚᱞᱮ ᱛᱷᱟᱨᱴᱤ ᱯᱟᱨᱥᱮᱱᱴ ᱰᱤᱥᱠᱟᱣᱩᱱᱴ ᱛᱟᱦᱮᱸ ᱠᱟᱱᱟ ᱟᱨ ᱚᱱᱟ ᱞᱮᱠᱟᱜᱮ ᱦᱩᱭᱱᱟ ᱟᱨ ᱫᱟᱢ ᱛᱟᱦᱮᱸ ᱠᱟᱱᱟ ᱚᱱᱟ ᱜᱮ ᱛᱷᱟᱨᱴᱤ ᱯᱟᱨᱥᱮᱱᱴ ᱰᱤᱥᱠᱟᱣᱩᱱᱴ ᱤᱧ ᱧᱟᱢ ᱠᱮᱫᱟ ᱟᱨ ᱚᱱᱟᱛᱮ ᱟᱹᱰᱤ ᱢᱚᱡᱽ ᱵᱚᱞᱮ ᱵᱤᱥᱚᱣᱟᱥ ᱥᱩᱭᱜᱤ ᱨᱮ ᱵᱟᱲᱦᱟᱣ ᱮᱱᱟ ᱤᱱᱟᱹᱜ ᱵᱚᱞᱮ ᱥᱩᱭᱜᱤ ᱢᱚᱡᱽ ᱢᱤᱫᱴᱮᱱ ᱢᱚᱡᱽ ᱠᱳᱢᱯᱟᱱᱤ ᱠᱟᱱ ᱜᱮᱭᱟ